ᱦᱮᱞᱳ ᱰᱟᱠᱛᱟᱨ ᱵᱟᱹᱵᱩ ᱤᱧ ᱵᱟᱸᱫᱷᱞᱳ ᱠᱷᱚᱱ ᱤᱧ ᱞᱟᱹᱭᱮᱫᱟ ᱦᱳᱭ ᱢᱟᱴᱷ ᱥᱮᱫ ᱤᱧ ᱪᱟᱞᱟᱣ ᱞᱮᱱᱟ ᱪᱤᱠᱟᱹ ᱪᱚᱝ ᱠᱟᱴᱟ ᱯᱚᱴᱚᱡ ᱟᱠᱟᱱ ᱛᱤᱧᱟᱹ ᱵᱷᱤᱫᱟᱹᱲᱮᱱᱟᱹᱧ ᱟᱫᱚ ᱢᱮᱱᱟᱢ ᱜᱮᱭᱟ ᱪᱮᱢᱵᱟᱨ ᱨᱮ ᱥᱮᱧ ᱪᱟᱞᱟᱜᱼᱟ

ᱵᱮᱥ ᱦᱮᱸ ᱴᱷᱤᱠ ᱴᱷᱤᱠ ᱜᱮᱭᱟ ᱦᱮᱸ ᱛᱟᱦᱚᱞᱮᱧ ᱫᱚᱦᱚᱭᱮᱫᱟ